ᱤᱧ ᱫᱚ ᱢᱤᱫ ᱪᱟᱹᱥᱤ ᱜᱮ ᱠᱟᱹᱱᱟᱹᱧ ᱟᱹᱰᱤ ᱞᱮᱠᱟᱱ ᱫᱩᱨᱤᱵᱽ ᱜᱮᱧ ᱪᱟᱥᱟ ᱦᱳᱲᱳ ᱛᱩᱲᱤ ᱠᱷᱚᱥᱞᱟ ᱠᱚᱨᱚᱞᱟ ᱟᱹᱰᱤ ᱞᱮᱠᱟᱱ ᱟᱭᱢᱟ ᱡᱤᱱᱤᱥ ᱜᱮᱧ ᱪᱟᱥᱟ ᱟᱨ ᱵᱟᱡᱟᱨᱮᱱ ᱵᱮᱯᱟᱨᱤᱭᱟᱹ ᱠᱚᱴᱷᱮᱱᱤᱧ ᱟᱹᱠᱷᱟᱨᱤᱧᱟ ᱡᱟᱦᱟᱸ ᱵᱚᱱ ᱢᱮᱛᱟᱠᱚ ᱵᱚᱱ ᱯᱟᱹᱭᱠᱟᱹᱨ ᱩᱱᱠᱩ ᱠᱚ ᱦᱟᱛᱟᱣᱟ ᱜᱚᱲᱚ ᱠᱷᱚᱱ ᱫᱚ ᱡᱟᱹᱥᱛᱤ ᱠᱚ ᱮᱲᱮᱭᱟ ᱡᱮᱢᱚᱱ ᱦᱳᱲᱳ ᱵᱟᱨᱜᱮᱞ ᱴᱟᱠᱟ ᱫᱟᱢ ᱡᱩᱫᱤ ᱪᱟᱞᱟᱜ ᱠᱟᱱᱟ ᱛᱟᱦᱚᱞᱮ ᱟᱠᱚ ᱫᱚᱠᱚ ᱦᱟᱛᱟᱣᱟ ᱢᱤᱫ ᱜᱮᱞ ᱢᱚᱬᱮ ᱴᱟᱠᱟ ᱛᱮ ᱢᱚᱬᱮ ᱴᱟᱠᱟ ᱞᱟᱵ ᱛᱟᱦᱮᱱ ᱠᱟᱱ ᱛᱟᱠᱚᱣᱟ ᱳᱡᱚᱱ ᱠᱚᱨᱮ ᱦᱚᱸᱠᱚ ᱮᱲᱮᱭᱟ ᱟᱨ ᱟᱨ ᱡᱟᱹᱥᱛᱤ ᱠᱚ ᱵᱟᱪᱷᱟᱣᱟ ᱵᱚᱲᱚᱠᱷᱚᱱ ᱫᱚ ᱡᱟᱹᱥᱛᱤ ᱠᱚ ᱮᱲᱮᱭᱟ